ᱱᱚᱣᱟ ᱯᱚᱪᱷᱤᱢ ᱵᱟᱝᱜᱟᱞ ᱯᱚᱱᱚᱛ ᱨᱮ ᱟᱹᱰᱤ ᱟᱭᱢᱟ ᱦᱚᱱᱚᱛ ᱜᱮ ᱢᱮᱱᱟᱜᱼᱟ ᱡᱟᱦᱟᱸ ᱠᱚᱨᱮ ᱫᱚ ᱢᱩᱬᱩᱫ ᱨᱟᱹᱥᱠᱟᱹ ᱟᱨ ᱱᱟᱭᱤᱴ ᱞᱟᱭᱤᱯᱷ ᱠᱚᱫᱚ ᱦᱩᱭᱩᱜ ᱜᱮᱭᱟ ᱡᱮᱞᱮᱠᱟ ᱱᱚᱣᱟ ᱯᱚᱥᱪᱤᱢ ᱵᱚᱨᱫᱷᱚᱢᱟᱱ ᱱᱚᱸᱰᱮ ᱢᱟ ᱵᱟᱡᱟᱨ ᱛᱟᱞᱟᱜᱮ ᱱᱚᱸᱰᱮ ᱟᱭᱢᱟ ᱞᱮᱠᱟᱱᱟᱜ ᱨᱟᱹᱥᱠᱟᱹ ᱡᱚᱝ ᱞᱮᱠᱟᱱᱟᱜ ᱢᱮᱱᱟᱜᱼᱟ ᱟᱨᱦᱚᱸ ᱟᱭᱢᱟᱜᱮ ᱯᱟᱨᱠ ᱠᱚ ᱥᱮ ᱥᱚᱯᱤᱝ ᱢᱚᱞ ᱠᱚ ᱥᱮ ᱟᱨᱦᱚᱸ ᱮᱢᱟᱱ ᱠᱚ ᱢᱮᱱᱟᱜᱼᱟ ᱟᱨ ᱟᱨᱦᱚᱸ ᱱᱚᱝᱠᱟᱜᱮ ᱵᱤᱨᱵᱷᱩᱢ ᱥᱮ ᱯᱩᱨᱵᱚ ᱵᱚᱨᱫᱷᱚᱢᱟᱱ ᱱᱚᱣᱟ ᱠᱚᱨᱮ ᱢᱟ ᱟᱭᱢᱟ ᱞᱮᱠᱟᱱ ᱯᱟᱛᱟ ᱯᱚᱨᱚᱵᱽ ᱠᱚᱦᱚᱸ ᱦᱩᱭᱩᱜ ᱜᱮᱭᱟ ᱟᱨ ᱢᱚᱬᱮ ᱥᱤᱧ ᱢᱚᱬᱮ ᱧᱤᱫᱟᱹ ᱫᱷᱟᱹᱨᱤᱡ ᱠᱚ ᱨᱟᱹᱥᱠᱟᱹ ᱡᱚᱝ ᱜᱮᱭᱟ ᱠᱳᱞᱠᱟᱛᱟ ᱦᱟᱣᱲᱟ ᱱᱚᱣᱟ ᱠᱚᱨᱮᱜ ᱢᱟ ᱥᱤᱧ ᱧᱤᱫᱟᱹ ᱥᱚᱢᱟᱱ ᱜᱮᱭᱟ ᱪᱮᱫᱟᱜ ᱥᱮ ᱱᱚᱣᱟ ᱠᱚ ᱨᱮᱫᱚ ᱧᱤᱫᱟᱹ ᱦᱚᱸ ᱱᱟᱱᱟ ᱦᱩᱱᱟᱹᱨ ᱵᱤᱞᱤᱫ ᱵᱟᱞᱟᱫ ᱵᱟᱹᱛᱤ ᱛᱮᱠᱚ ᱢᱟᱨᱥᱟᱞ ᱠᱟᱜᱼᱟ ᱱᱚᱝᱠᱟ ᱜᱮ ᱟᱨᱦᱚᱸ ᱟᱭᱢᱟ ᱜᱮ ᱦᱚᱱᱚᱛ ᱢᱮᱱᱟᱜᱼᱟ ᱡᱟᱦᱟᱸ ᱠᱚᱨᱮ ᱫᱚ ᱨᱟᱹᱥᱠᱟᱹ ᱥᱮ ᱱᱟᱭᱤᱴ ᱞᱟᱭᱤᱯᱷ ᱠᱚᱫᱚ ᱦᱩᱭᱩᱜ ᱜᱮᱭᱟ